ᱡᱚᱢ ᱧᱩ ᱫᱚ ᱢᱤᱫᱴᱮᱱ ᱯᱨᱟᱠᱤᱛᱤᱠ ᱯᱚᱨᱡᱟᱭ ᱠᱟᱱᱟ ᱯᱚᱠᱨᱤᱭᱟ ᱠᱟᱱᱟ ᱱᱤᱭᱟᱹ ᱪᱮᱛᱟᱱ ᱨᱮᱫᱚ ᱠᱚᱱᱚ ᱨᱚᱠᱚᱢ ᱟᱸᱫᱷᱟ ᱯᱟᱹᱛᱣᱟᱹᱣ ᱨᱮᱭᱟᱜ ᱫᱚ ᱯᱚᱥᱱᱚ ᱜᱮ ᱵᱟᱝ ᱨᱟᱠᱟᱵᱼᱟ ᱡᱚᱢ ᱧᱩ ᱢᱟᱫᱷᱚᱢ ᱛᱮᱜᱮ ᱡᱤᱵᱽ ᱡᱤᱭᱟᱹᱞᱤ ᱵᱟᱧᱪᱟᱣᱠᱚ ᱛᱟᱦᱮᱱᱟᱟᱨ ᱱᱤᱭᱟᱹ ᱫᱚ ᱯᱚᱨᱤᱥᱠᱟᱨ ᱯᱚᱨᱤᱪᱷᱚᱱᱱᱚ ᱥᱮ ᱵᱤᱜᱽᱜᱟᱱ ᱥᱚᱢᱢᱚᱛᱚ ᱵᱷᱟᱵᱮ ᱨᱟᱱᱱᱟ ᱥᱮ ᱤᱥᱤᱱ ᱵᱟᱥᱟᱝ ᱠᱟᱛᱮᱫ ᱡᱚᱢ ᱧᱩ ᱯᱷᱟᱨᱪᱟ ᱯᱷᱟᱨᱪᱤ ᱦᱟᱭᱡᱤᱱ ᱢᱮᱱᱴᱮᱱ ᱠᱟᱛᱮᱫ ᱤᱥᱤᱱ ᱵᱟᱥᱟᱝ ᱡᱚᱢ ᱧᱩ ᱞᱮᱠᱷᱟᱱᱜᱮ ᱡᱚᱛᱷᱟᱛᱚᱜᱼᱟ